ᱟᱵᱚ ᱱᱤᱭᱟᱹ ᱵᱷᱟᱨᱚᱛ ᱵᱚᱨᱥᱚ ᱨᱮ ᱟᱵᱚ ᱵᱷᱟᱨᱚᱛ ᱵᱚᱨᱥᱚ ᱨᱮ ᱵᱟᱝᱞᱟ ᱵᱷᱟᱥᱟ ᱟᱨ ᱤᱝᱨᱮᱡᱤ ᱵᱷᱟᱥᱟᱜᱮ ᱜᱚᱴᱟ ᱫᱤᱥᱟᱹᱢᱜᱮ ᱪᱟᱞᱟᱜ ᱠᱟᱱᱟ ᱢᱮᱱᱛᱮ ᱟᱵᱚ ᱦᱚᱲ ᱥᱚᱢᱟᱡᱽ ᱨᱮᱱᱟᱜ ᱥᱟᱱᱛᱟᱲᱤ ᱵᱷᱟᱥᱟ ᱫᱚ ᱡᱚᱛᱚᱞᱮᱠᱟ ᱛᱮᱜᱮ ᱟᱫ ᱪᱟᱵᱟᱜ ᱠᱟᱱᱟ ᱟᱨ ᱫᱤᱠᱩᱼᱯᱩᱥᱤ ᱠᱚᱫᱚ ᱡᱚᱛᱚ ᱟᱵᱚ ᱦᱚᱲᱟᱜ ᱰᱟᱦᱟᱨᱠᱚ ᱮᱥᱮᱫ ᱪᱟᱵᱟ ᱠᱮᱫᱟ ᱟᱨ ᱟᱵᱚ ᱦᱚᱲ ᱦᱚᱸᱠᱚ ᱵᱤᱨᱵᱷᱟᱝᱜᱟᱣ ᱪᱟᱵᱟᱠᱮᱫ ᱵᱚᱱᱛᱮ ᱟᱵᱚᱫᱚ ᱟᱹᱰᱤ ᱱᱟᱪᱟᱨ ᱨᱮ ᱢᱮᱱᱟᱜ ᱵᱚᱱᱟ